ᱯᱟᱭᱨᱟᱫᱚ ᱟᱞᱮ ᱫᱚ ᱜᱟᱰᱟ ᱨᱮᱜᱮᱞᱮ ᱯᱟᱭᱨᱟᱜᱼᱟ ᱟᱨ ᱯᱟᱭᱨᱟᱫᱚ ᱟᱹᱰᱤᱜᱮ ᱢᱚᱡᱟ ᱵᱩᱡᱷᱟᱹᱜᱼᱟ ᱵᱟᱱ ᱜᱟᱰᱟ ᱫᱟᱜ ᱨᱮᱞᱮ ᱯᱟᱭᱨᱟᱜᱼᱟ ᱵᱟᱱ ᱜᱟᱰᱟ ᱫᱟᱜᱨᱮ ᱟᱞᱮᱫᱚ ᱟᱞᱮ ᱟᱹᱛᱩᱨᱮᱱ ᱥᱟᱱᱟᱢ ᱜᱟᱛᱮᱠᱚ ᱢᱮᱥᱟ ᱠᱟᱛᱮᱫ ᱟᱹᱰᱤ ᱢᱚᱡᱽ ᱜᱮᱞᱮ ᱯᱟᱭᱨᱟᱜᱼᱟ ᱯᱟᱭᱨᱟ ᱯᱟᱭᱨᱟᱛᱮ ᱚᱠᱟᱼᱚᱠᱟ ᱡᱚᱠᱷᱚᱡ ᱱᱚᱝᱠᱟ ᱫᱟᱜ ᱦᱤᱡᱩᱜᱼᱟ ᱡᱮ ᱟᱹᱰᱤ ᱡᱳᱨᱮ ᱟᱹᱛᱩᱣᱟᱭ ᱟᱹᱛᱩ ᱚᱠᱟᱼᱚᱠᱟ ᱡᱚᱠᱷᱚᱡ ᱪᱚᱝ ᱱᱚᱣᱟ ᱯᱳᱞ ᱞᱟᱛᱟᱨᱼᱯᱟᱛᱟᱨ ᱛᱮᱦᱚᱸᱞᱮ ᱯᱟᱭᱨᱟ ᱯᱟᱨᱚᱢᱚᱜᱼᱟ ᱢᱮᱱᱠᱷᱟᱱ ᱟᱹᱰᱤ ᱚᱱᱟ ᱯᱟᱭᱨᱟ ᱢᱮᱱᱫᱚ ᱪᱮᱫᱤᱧ ᱢᱮᱱᱟ ᱡᱮ ᱟᱹᱰᱤ ᱱᱟᱯᱟᱭᱼᱱᱟᱯᱟᱭ ᱛᱮᱢ ᱯᱟᱭᱨᱟᱜᱼᱟ ᱢᱮᱱᱠᱷᱟᱱ ᱚᱱᱮ ᱡᱟᱦᱟᱸ ᱜᱷᱮᱨᱣᱟ ᱠᱚᱨᱮᱢ ᱯᱟᱲᱟᱜ ᱠᱷᱟᱱ ᱟᱹᱰᱤ ᱡᱳᱨᱮᱢ ᱠᱚᱥᱴᱚᱜᱼᱟ ᱚᱱᱟ ᱜᱷᱮᱣᱨᱟ ᱠᱚᱨᱮ ᱠᱷᱚᱱ ᱩᱰᱩᱠ ᱠᱟᱛᱮᱫ ᱢᱟᱱᱮ ᱱᱚᱝᱠᱟᱢ ᱵᱩᱡᱷᱟᱹᱣᱟ ᱡᱮ ᱟᱫᱚ ᱛᱤᱥᱦᱚᱸ ᱵᱟᱹᱧ ᱯᱟᱭᱨᱟᱜᱼᱟ ᱯᱟᱭᱨᱟ ᱯᱟᱭᱨᱟᱼᱯᱟᱭᱨᱟ ᱢᱟ ᱢᱚᱡᱟ ᱵᱩᱡᱷᱟᱹᱜᱼᱟ ᱢᱮᱱᱠᱷᱟᱱ ᱡᱟᱦᱟᱸᱭ ᱯᱟᱭᱨᱟᱜ ᱵᱟᱭ ᱵᱟᱰᱟᱭᱟ ᱩᱱᱤᱫᱚ ᱛᱤᱥᱦᱚᱸ ᱫᱟᱜ ᱨᱮᱫᱚ ᱟᱞᱚᱭ ᱟᱬᱜᱚᱱᱢᱟ ᱪᱮᱠᱟᱛᱮ ᱯᱟᱭᱨᱟᱜ ᱵᱟᱢ ᱵᱟᱲᱟᱭ ᱠᱷᱟᱱᱫᱚᱢ ᱩᱱᱩᱢ ᱜᱩᱡᱩᱜᱼᱟ ᱫᱟᱜ ᱠᱷᱚᱱ ᱵᱟᱢ ᱩᱰᱩᱠ ᱫᱟᱲᱮᱭᱟᱜᱼᱟ ᱟᱨ ᱟᱢᱫᱚ ᱵᱚᱦᱚᱜᱛᱟᱢ ᱰᱩᱵᱩᱡ ᱩᱛᱟᱹᱨᱚᱜᱼᱟ ᱟᱨ ᱪᱟᱯᱮᱜᱮ ᱵᱟᱝ ᱪᱟᱯᱮᱜᱼᱟ ᱟᱨ ᱩᱱ ᱡᱚᱠᱷᱚᱱ ᱯᱟᱭᱨᱟᱜ ᱵᱟᱢ ᱵᱟᱲᱟᱭᱟ ᱵᱮᱠᱟᱨ ᱜᱮᱭᱟ ᱡᱮ ᱟᱢᱫᱚ ᱫᱟᱜᱫᱚ ᱟᱞᱚᱢ ᱫᱟᱜ ᱨᱮᱫᱚ ᱟᱞᱚᱢ ᱟᱬᱜᱚᱱᱟ ᱟᱨ ᱵᱟᱝᱠᱷᱟᱱ ᱟᱢᱟᱜᱫᱚ

ᱠᱷᱮᱹᱞ ᱠᱟᱱᱟ ᱱᱚᱣᱟᱫᱚ ᱛᱤ ᱡᱟᱦᱟᱸ ᱞᱮᱠᱟᱢ ᱦᱩᱨᱞᱟᱹᱭᱟ ᱡᱟᱸᱜᱟ ᱡᱟᱦᱟᱸ ᱞᱮᱠᱟᱢ ᱯᱟᱥᱱᱟᱣᱟ ᱚᱱᱠᱟᱜᱮᱢ ᱯᱟᱭᱨᱟᱜᱼᱟ ᱟᱨ ᱵᱟᱠᱷᱟᱱ ᱫᱚ ᱯᱟᱭᱨᱟᱜ ᱵᱟᱢ ᱜᱟᱱᱟ